ᱦᱮᱸ ᱟᱞᱮ ᱫᱚ ᱟᱹᱛᱳᱼᱴᱚᱞᱟ ᱨᱮ ᱟᱹᱰᱤ ᱥᱚᱨᱠᱟᱨᱤ ᱢᱟᱱᱮ ᱜᱚᱲᱚ ᱥᱮᱡᱛᱮ ᱟᱭᱢᱟ ᱦᱚᱲ ᱜᱮ ᱟᱭᱢᱟ ᱠᱤᱪᱷᱩ ᱵᱟᱞᱮ ᱧᱟᱢ ᱟᱠᱟᱫᱟ ᱱᱚᱜᱼᱚᱭ ᱥᱚᱨᱠᱟᱨᱤᱭᱟᱜ ᱵᱮᱵᱚᱥᱛᱟ ᱫᱟᱜ ᱦᱚᱸ ᱡᱚᱛᱚ ᱡᱟᱭᱜᱟ ᱨᱮ ᱵᱟᱹᱱᱩᱜᱼᱟ ᱛᱚ ᱟᱞᱮ ᱫᱚ ᱫᱟᱜ ᱠᱚᱨᱮ ᱦᱚᱸ ᱚᱥᱩᱵᱤᱫᱟ ᱧᱚᱜ ᱜᱮᱭᱟᱞᱮ ᱟᱨ ᱱᱚᱜᱼᱚᱭ ᱥᱚᱨᱠᱟᱨ ᱯᱟᱦᱚᱴᱟ ᱠᱷᱚᱱ ᱚᱲᱟᱜ ᱠᱚ ᱧᱟᱢᱚᱜ ᱠᱟᱱᱟ ᱟᱨ ᱟᱞᱮ ᱨᱮᱸᱜᱮᱡᱽ ᱦᱚᱲ ᱠᱚ ᱵᱟᱞᱮ ᱧᱟᱢ ᱟᱠᱟᱫᱟ ᱚᱲᱟᱜ ᱠᱚᱦᱚᱸ ᱟᱨ ᱚᱠᱚᱭ ᱠᱚᱫᱚ ᱠᱚ ᱧᱟᱢᱟᱠᱟᱫ ᱜᱮᱭᱟ ᱟᱨ ᱟᱞᱮ ᱫᱚ ᱵᱟᱞᱮ ᱧᱟᱢ ᱠᱟᱫᱟ ᱵᱤᱥᱮᱥ ᱤᱧᱦᱚᱸ ᱵᱟᱹᱧ ᱧᱟᱢ ᱟᱠᱟᱫᱟ ᱟᱞᱮ ᱚᱲᱟᱜ ᱦᱚᱸ ᱵᱟᱹᱱᱩᱜ ᱛᱤᱧᱟᱹ ᱟᱨ ᱚᱲᱟᱜ ᱦᱚᱸ ᱵᱟᱠᱚ ᱮᱢ ᱠᱟᱣᱫᱤᱧᱟ ᱥᱚᱨᱠᱟᱨᱤ ᱯᱟᱦᱚᱴᱟ ᱠᱷᱚᱡ ᱠᱷᱚᱡᱚᱜ ᱠᱟᱱ ᱜᱤᱭᱟᱹᱧ ᱠᱤᱱᱛᱩ ᱪᱮᱫ ᱤᱧ ᱢᱮᱱᱟ ᱚᱱᱟ ᱠᱚ ᱤᱧ ᱴᱷᱮᱡ ᱵᱟᱝ ᱦᱮᱡ ᱥᱮᱴᱮᱨᱚᱜ ᱠᱟᱱᱟ ᱱᱚᱣᱟ ᱠᱚᱜᱮ ᱟᱹᱰᱤ ᱢᱩᱥᱠᱤᱞ ᱨᱮ ᱦᱮᱱᱟᱜ ᱞᱮᱭᱟ ᱥᱚᱨᱠᱟᱨᱤ ᱜᱚᱲᱚ ᱥᱮᱡ ᱠᱷᱚᱡ ᱫᱚ